ᱟᱞᱮ ᱟᱛᱳ ᱨᱮᱭᱟᱜ ᱫᱚᱠᱟᱱ ᱨᱮ ᱥᱟᱱᱟᱢ ᱥᱟᱢᱟᱱ ᱠᱚᱜᱮ ᱧᱟᱢᱚᱜᱼᱟ ᱩᱛᱩ ᱵᱩᱞᱩᱝ ᱥᱩᱱᱩᱢ ᱠᱷᱚᱱ ᱮᱦᱚᱵ ᱠᱟᱛᱮ ᱜᱮᱸᱫᱟᱜ ᱠᱚᱦᱚᱸ ᱧᱟᱢᱚᱜ ᱜᱮᱭᱟ ᱚᱱᱟ ᱥᱟᱶ ᱛᱮ ᱡᱤᱞ ᱠᱚᱠᱚ ᱜᱮᱫ ᱜᱮᱭᱟ ᱫᱚᱠᱟᱱ ᱨᱮ ᱪᱟᱞᱟᱣ ᱠᱟᱛᱮ ᱫᱚᱨ ᱠᱚᱥᱟ ᱠᱩᱥᱤ ᱫᱚ ᱵᱟᱝ ᱜᱮ ᱚᱸᱰᱮ ᱪᱟᱞᱟᱣ ᱠᱟᱛᱮ ᱡᱚᱛᱷᱟᱛ ᱡᱤᱱᱤᱥ ᱦᱟᱛᱟᱣ ᱠᱟᱛᱮ ᱡᱚᱛᱷᱟᱛ ᱞᱮᱠᱟᱱ ᱫᱟᱢ ᱛᱮ ᱡᱚᱛᱷᱟᱛ ᱠᱟᱹᱣᱰᱤ ᱮᱢ ᱠᱟᱛᱮ ᱜᱮ ᱚᱲᱟᱜ ᱛᱮ ᱦᱤᱡᱩᱜ ᱦᱩᱭᱩᱜᱼᱟ